ᱤᱧ ᱴᱷᱮᱡ ᱚᱱᱠᱟ ᱠᱟᱹᱭᱫᱩᱥ ᱦᱮᱱᱟᱜᱼᱟ ᱡᱮ ᱢᱤᱫᱴᱟᱝ ᱥᱩᱭ ᱦᱮᱱᱟᱜᱼᱟ ᱤᱧ ᱴᱷᱮᱡ ᱚᱱᱟ ᱥᱩᱭᱫᱚ ᱛᱤᱱᱟᱹᱜ ᱵᱟᱨᱤᱧ ᱯᱟᱹᱴᱤᱭᱟ ᱩᱱᱟᱹᱜ ᱵᱟᱨᱜᱮ ᱢᱚᱡᱽ ᱢᱚᱡᱽ ᱫᱷᱚᱨᱚᱱ ᱨᱮᱭᱟᱜ ᱰᱤᱡᱟᱭᱤᱱ ᱨᱟᱠᱟᱵᱚᱜᱼᱟ ᱟᱨ ᱤᱧᱟᱹᱜ ᱯᱟᱱᱛᱷᱟ ᱨᱮ ᱟᱨᱦᱚᱸ ᱠᱚᱭᱮᱠᱴᱤ ᱠᱩᱲᱤ ᱜᱤᱫᱽᱨᱟᱹ ᱠᱚ ᱠᱟᱹᱢᱤᱭᱟ ᱩᱱᱠᱩ ᱦᱚᱸ ᱠᱟᱹᱢᱤ ᱦᱤᱥᱟᱹᱵᱛᱮ ᱴᱟᱠᱟ ᱯᱚᱭᱥᱟᱧ ᱮᱢᱟᱣ ᱠᱚᱣᱟ ᱟᱨ ᱮᱴᱟᱜ ᱨᱮ ᱵᱟᱝ ᱠᱟᱹᱢᱤ ᱠᱟᱛᱮᱫ ᱤᱧ ᱫᱤᱱᱟᱹᱢ ᱫᱤᱱᱜᱮ ᱤᱧ ᱴᱷᱮᱡ ᱠᱚ ᱦᱤᱡᱩᱜᱼᱟ ᱟᱨ ᱚᱲᱟᱜ ᱩᱢᱩᱞ ᱠᱚᱨᱮ ᱜᱮᱠᱚ ᱠᱟᱹᱢᱤᱭᱟ